ᱥᱟᱨ ᱞᱟᱹᱜᱤᱫ ᱛᱮᱫᱚ ᱱᱚᱜᱼᱚᱭ ᱵᱮᱥ ᱱᱟᱯᱟᱭ ᱜᱮᱛᱟᱞᱮ ᱪᱟᱞᱟᱜ ᱠᱟᱱᱟ ᱟᱨ ᱱᱚᱣᱟ ᱡᱮᱢᱚᱱ ᱢᱟᱲᱟᱝ ᱥᱮᱫᱦᱚᱸ ᱚᱱᱠᱟ ᱵᱮᱥ ᱱᱟᱯᱟᱭ ᱛᱮᱜᱮ ᱪᱟᱞᱟᱜᱼᱢᱟ ᱢᱟᱲᱟᱝ ᱥᱮᱫ ᱡᱮᱢᱚᱱ ᱠᱚᱥᱴᱚ ᱯᱚᱥᱴᱚ ᱪᱮᱫᱦᱚᱸ ᱟᱞᱚ ᱦᱩᱭᱩᱜ ᱛᱟᱞᱮᱢᱟ ᱱᱚᱣᱟ ᱠᱚ ᱵᱤᱡᱽᱱᱮᱥ ᱠᱟᱛᱮᱜ ᱜᱮ ᱡᱮᱢᱚᱱ ᱱᱩᱠᱤᱱ ᱜᱤᱫᱽᱨᱟᱹ ᱦᱚᱸ ᱵᱟᱱᱟᱨ ᱜᱮ ᱡᱮᱢᱚᱱᱤᱧ ᱚᱞ ᱯᱟᱲᱟᱣ ᱠᱟᱛᱮᱜ ᱢᱟᱨᱟᱝ ᱦᱚᱲᱤᱧ ᱵᱮᱱᱟᱣ ᱠᱤᱱᱢᱟ ᱟᱨ ᱱᱤᱭᱟᱹᱜᱤᱧ ᱩᱭᱦᱟᱹᱨᱚᱜᱼᱟ ᱠᱤ ᱟᱞᱮᱭᱟᱜ ᱱᱚᱣᱟ ᱤᱭᱟᱹᱨᱮ ᱱᱚᱣᱟ ᱵᱤᱡᱽᱱᱮᱥ ᱨᱮ ᱠᱤ ᱪᱮᱫ ᱦᱚᱸ ᱱᱚᱝᱠᱟ ᱜᱷᱟᱴᱟ ᱠᱚ ᱟᱞᱚ ᱦᱩᱭᱩᱜ ᱛᱟᱞᱮᱢᱟ ᱵᱮᱥ ᱱᱟᱯᱟᱭ ᱛᱮᱜᱮ ᱪᱟᱞᱟᱜ ᱛᱟᱞᱮᱢᱟ ᱟᱨ ᱱᱚᱣᱟᱜᱮ ᱤᱧᱤᱧ ᱠᱷᱚᱡᱚᱜᱼᱟ ᱠᱤ ᱟᱞᱮᱭᱟᱜ ᱫᱚᱠᱟᱱ ᱨᱮᱭᱟᱜ ᱫᱚ ᱚᱠᱚᱭ ᱦᱚᱸ ᱡᱮᱢᱚᱱ ᱱᱚᱣᱟ ᱵᱟᱹᱲᱤᱡ ᱱᱚᱡᱚᱨ ᱠᱚᱛᱮ ᱟᱞᱚᱠᱚ ᱱᱚᱡᱚᱨᱛᱮ ᱟᱞᱚᱠᱚ ᱱᱚᱡᱚᱨ ᱢᱟ ᱠᱤ ᱟᱨ ᱵᱮᱥ ᱱᱟᱯᱟᱭ ᱛᱮᱜᱮ ᱪᱟᱞᱟᱜ ᱛᱟᱞᱮᱢᱟ ᱟᱯᱮ ᱥᱮᱱ ᱱᱤᱭᱟᱹᱜᱮ ᱟᱞᱮ ᱠᱷᱚᱡᱚᱜ ᱠᱟᱱᱟ ᱠᱤ ᱟᱞᱮᱫᱚ ᱵᱮᱥ ᱱᱟᱯᱟᱭ ᱛᱮᱜᱮ ᱛᱟᱞᱮ ᱱᱚᱣᱟ ᱵᱮᱵᱽᱥᱟ ᱦᱚᱸ ᱦᱩᱭᱩᱜ ᱛᱟᱞᱮᱢᱟ ᱟᱨ ᱚᱲᱟᱜ ᱫᱩᱣᱟᱹᱨ ᱦᱚᱸ ᱢᱟᱲᱟᱝ ᱡᱟᱦᱟᱸ ᱞᱮᱠᱟ ᱛᱟᱦᱮᱸᱜ ᱞᱮᱱᱟ ᱚᱱᱠᱟ ᱫᱚ ᱵᱟᱹᱪᱩᱜᱼᱟ ᱱᱤᱛᱳᱜ ᱫᱚ ᱵᱚᱫᱚᱞ ᱟᱠᱟᱱ ᱛᱟᱞᱮᱭᱟ ᱱᱚᱣᱟ ᱠᱚ ᱮᱛᱚᱦᱚᱵ ᱠᱟᱛᱮᱜ ᱫᱚ ᱚᱱᱟ ᱵᱮᱵᱽᱥᱟ ᱮᱛᱚᱦᱚᱵ ᱠᱟᱛᱮᱜ ᱫᱚ ᱱᱤᱛᱳᱜ ᱡᱟᱦᱟᱸ ᱛᱤᱱᱟᱹᱜ ᱜᱮ ᱟᱞᱮ ᱚᱲᱟᱜ ᱨᱮ ᱡᱟᱦᱟᱸ ᱟᱹᱨᱩ ᱦᱮᱡ ᱟᱠᱟᱱᱟ ᱚᱱᱟᱫᱚ ᱢᱟᱲᱟᱝ ᱫᱚ ᱵᱟᱭ ᱛᱟᱦᱮᱸ ᱞᱮᱱ ᱛᱟᱞᱮᱭᱟ ᱟᱫᱚ ᱱᱚᱣᱟᱜᱮ ᱤᱧᱫᱩᱧ ᱠᱷᱚᱡᱚᱜ ᱠᱟᱱᱟ ᱠᱤ ᱡᱮᱢᱚᱱ ᱱᱚᱝᱠᱟᱜᱮ ᱟᱫᱚ ᱪᱟᱞᱟᱜ ᱛᱟᱞᱮ ᱢᱟ ᱟᱨ ᱵᱮᱥ ᱱᱟᱯᱟᱭᱛᱮ ᱦᱩᱭᱩᱜ ᱛᱟᱞᱮᱢᱟ ᱤᱱᱟᱹᱜᱤᱧ ᱠᱷᱚᱡᱚᱜᱼᱟ ᱟᱨ ᱪᱮᱫᱦᱚᱸ ᱚᱱᱟ ᱢᱟᱱᱮ ᱚᱱᱟ ᱤᱭᱟᱹ ᱫᱚ ᱵᱟᱹᱧ ᱠᱷᱚᱡᱚᱜ ᱠᱟᱱᱟ ᱜᱷᱟᱴᱟ ᱦᱩᱭᱩᱜ ᱥᱮ ᱫᱟᱜ ᱫᱚ ᱵᱮᱥᱜᱮ ᱦᱩᱭᱩᱜᱼᱢᱟ ᱡᱮᱢᱚᱱ ᱚᱱᱟᱜᱤᱧ ᱠᱷᱚᱡᱚᱜ ᱠᱟᱱᱟ